ᱟᱞᱮ ᱱᱚᱛᱮ ᱫᱚ ᱥᱚᱵᱽᱡᱤ ᱠᱚᱞᱮ ᱨᱚᱦᱚᱭᱫᱟ ᱩᱛᱩ ᱛᱮᱭᱟᱜ ᱠᱚᱞᱮ ᱨᱚᱦᱚᱭᱫᱟ ᱚᱱᱟᱫᱚ ᱵᱟᱲᱜᱮ ᱠᱚᱨᱮᱞᱮ ᱨᱚᱦᱚᱭᱫᱟ ᱟᱨ ᱰᱷᱤᱨ ᱡᱟᱦᱟᱱᱟᱜ ᱞᱮ ᱨᱚᱦᱚᱭ ᱞᱮᱠᱷᱟᱡ ᱦᱩᱲᱩ ᱡᱮᱢᱚᱱ ᱦᱩᱲᱩᱞᱮ ᱨᱚᱦᱚᱭᱟ ᱥᱮ ᱡᱚᱱᱰᱨᱟ ᱞᱮ ᱞᱟᱜᱟᱣᱟ ᱛᱩᱲᱤ ᱠᱚᱞᱮ ᱞᱟᱜᱟᱣᱟ ᱚᱱᱟᱫᱚ ᱵᱟᱹᱭᱦᱟᱹᱲ ᱨᱮᱞᱮ ᱞᱟᱜᱟᱣᱫᱟ ᱵᱟᱹᱭᱦᱟᱹᱲ ᱨᱮᱞᱮ ᱨᱚᱦᱚᱭᱫᱟ ᱟᱨ ᱥᱚᱵᱽᱡᱤ ᱠᱚᱫᱚ ᱵᱟᱲᱜᱮ ᱢᱮᱱᱟᱜ ᱛᱟᱞᱮᱭᱟ ᱵᱟᱲᱜᱮ ᱠᱚᱨᱮ ᱜᱮᱞᱮ ᱞᱟᱜᱟᱣᱫᱟ ᱟᱨ ᱚᱱᱟ ᱞᱟᱜᱟᱣ ᱠᱟᱛᱮᱜ ᱫᱚ ᱟᱞᱮᱫᱚ ᱟᱭᱢᱟ ᱥᱩᱵᱤᱫᱷᱟ ᱦᱩᱭᱩᱜ ᱠᱟᱱᱟ ᱡᱮᱢᱚᱱ ᱟᱞᱮ ᱚᱲᱟᱜ ᱠᱚᱨᱮᱦᱚᱸ ᱩᱛᱩ ᱛᱮᱭᱟᱜ ᱥᱚᱵᱽᱡᱤ ᱠᱚ ᱚᱱᱟ ᱠᱚᱞᱮ ᱡᱚᱢ ᱫᱟᱲᱮᱜ ᱠᱟᱱᱟ ᱟᱨ ᱦᱟᱹᱴᱭᱟᱹ ᱠᱚᱦᱚᱸᱞᱮ ᱤᱫᱤᱭᱫᱟ ᱟᱹᱠᱷᱨᱤᱧ ᱞᱟᱹᱜᱤᱫ ᱛᱟᱨ ᱢᱚᱫᱽᱫᱷᱮ ᱟᱞᱮᱫᱚ ᱱᱚᱸᱰᱮ ᱴᱟᱣᱩᱱ ᱥᱩᱨ ᱧᱚᱜ ᱜᱮᱭᱟ ᱨᱟᱭᱜᱚᱸᱡᱽ ᱚᱸᱰᱮ ᱟᱲᱚᱛ ᱢᱮᱱᱟᱜᱼᱟ ᱞᱟᱹᱴᱩ ᱟᱲᱚᱛ ᱚᱸᱰᱮᱞᱮ ᱤᱫᱤᱭᱫᱟ ᱟᱭᱢᱟ ᱨᱟᱠᱟᱵ ᱞᱮᱱᱠᱷᱟᱡ ᱫᱚ ᱩᱛᱩ ᱛᱮᱭᱟᱜ ᱟᱭᱢᱟ ᱰᱷᱮᱨ ᱨᱟᱠᱟᱵ ᱞᱮᱱᱠᱷᱟᱡ ᱫᱚ ᱟᱲᱚᱛ ᱨᱮᱞᱮ ᱤᱫᱤᱭᱫᱟ ᱚᱸᱰᱮ ᱜᱮᱞᱮ ᱟᱹᱠᱷᱨᱤᱧᱫᱟ ᱯᱟᱹᱭᱠᱟᱹᱨ ᱴᱷᱮᱡ ᱟᱨ ᱡᱚᱱᱰᱨᱟ ᱠᱚ ᱦᱩᱲᱩ ᱠᱚᱫᱚ ᱚᱱᱟ ᱠᱚᱫᱚᱞᱮ ᱦᱟᱹᱴᱭᱟᱹᱞᱮ ᱤᱫᱤᱭᱫᱟ ᱟᱹᱠᱷᱨᱤᱧ ᱞᱟᱹᱜᱤᱫ ᱟᱨ ᱡᱮᱴᱟ ᱫᱚᱨᱠᱟᱨᱚᱜ ᱠᱟᱱᱟ ᱡᱚᱢ ᱞᱟᱹᱜᱤᱫ ᱚᱱᱟ ᱡᱚᱢ ᱞᱟᱹᱜᱤᱫ ᱫᱚᱦᱚ ᱠᱟᱛᱮᱫ ᱵᱟᱹᱠᱤ ᱵᱟᱫᱽ ᱫᱚᱞᱮ ᱦᱟᱹᱴᱭᱟᱹᱞᱮ ᱤᱫᱤᱭᱫᱟ ᱟᱹᱠᱷᱨᱤᱧ ᱞᱟᱹᱜᱤᱫ